ᱤᱧᱟᱹᱜ ᱠᱩᱥᱤᱭᱟᱜ ᱨᱤᱛᱩ ᱫᱚ ᱦᱩᱭᱩᱜ ᱠᱟᱱᱟ ᱨᱟᱵᱟᱝ ᱨᱤᱛᱩ ᱥᱮ ᱥᱤᱛᱠᱟᱞ ᱪᱮᱫᱟᱜ ᱥᱮ ᱱᱚᱣᱟ ᱨᱤᱛᱩ ᱫᱚ ᱤᱧ ᱴᱷᱮᱱ ᱫᱚ ᱟᱹᱰᱤ ᱟᱸᱴᱤᱧ ᱠᱩᱥᱤᱭᱟᱜᱼᱟ ᱩᱱ ᱥᱚᱢᱚᱭ ᱫᱚ ᱡᱚᱢ ᱧᱩ ᱵᱟᱝ ᱵᱟᱹᱲᱤᱡᱚᱜᱼᱟ ᱦᱮᱸ ᱡᱟᱦᱟᱱᱟᱜ ᱜᱮ ᱥᱚᱥᱛᱟ ᱛᱮ ᱧᱟᱢᱚᱜᱼᱟ ᱨᱟᱵᱟᱝ ᱥᱚᱢᱚᱭ ᱫᱚ ᱦᱟᱱᱟ ᱱᱟᱣᱟ ᱠᱚ ᱛᱟᱨᱯᱚᱨᱮ ᱨᱟᱵᱟᱝ ᱥᱚᱢᱚᱭ ᱫᱚ ᱡᱮᱞᱮᱠᱟ ᱵᱟᱝ ᱩᱫᱽᱜᱟᱹᱨᱼᱟ ᱡᱟᱦᱟᱸᱞᱮᱠᱟᱱ ᱠᱤᱪᱨᱤᱪ ᱠᱷᱟᱱᱛᱷᱟ ᱚᱲᱮᱡ ᱯᱟᱹᱴᱭᱟᱹ ᱛᱮᱢ ᱯᱚᱴᱚᱢ ᱫᱟᱲᱮᱭᱟᱜᱼᱟ ᱠᱤᱱᱛᱩ ᱥᱤᱛᱩᱝ ᱫᱤᱱ ᱫᱚ ᱚᱠᱟ ᱨᱮᱦᱚᱸ ᱵᱟᱢ ᱛᱟᱦᱮᱸ ᱫᱟᱲᱮᱭᱟᱜᱼᱟ ᱞᱚᱞᱚᱛᱮ ᱵᱟᱦᱨᱮᱢ ᱩᱰᱩᱠᱚᱜ ᱨᱮᱦᱚᱸ ᱞᱚᱞᱚ ᱜᱮᱭᱟ ᱚᱱᱟᱛᱮ ᱵᱟᱹᱲᱛᱤ ᱠᱟᱭᱛᱮ ᱤᱧ ᱫᱚ ᱨᱟᱵᱟᱝ ᱨᱤᱛᱩ ᱜᱮ ᱰᱷᱮᱨ ᱵᱚᱱ ᱠᱩᱥᱤᱭᱟᱜᱼᱟ ᱟᱨ ᱩᱱ ᱥᱚᱢᱚᱭ ᱫᱚ ᱱᱟᱣᱟ ᱯᱷᱚᱥᱚᱞ ᱨᱟᱠᱟᱵᱽ ᱡᱟᱦᱟᱱ ᱥᱚᱵᱡᱤ ᱜᱮᱢ ᱢᱮᱱᱟ ᱚᱱᱟ ᱜᱮᱢ ᱧᱟᱢᱟ ᱚᱱᱮ ᱚᱱᱟ ᱤᱭᱟᱹᱛᱮ ᱴᱷᱤᱠ ᱨᱟᱵᱟᱝ ᱨᱤᱛᱩ ᱫᱚ ᱠᱩᱥᱤᱭᱟᱜᱼᱟ ᱡᱤᱞ ᱦᱟᱹᱠᱩ ᱡᱟᱦᱟᱱᱟᱜ ᱜᱮ ᱡᱚᱢ ᱢᱮ ᱢᱚᱡᱽᱛᱮ ᱦᱟᱡᱟᱢᱚᱜᱼᱟ ᱟᱨ ᱟᱨ ᱨᱟᱵᱟᱝ ᱨᱤᱛᱩ ᱨᱮᱫᱚ ᱟᱨ ᱢᱤᱫᱴᱟᱱ ᱜᱩᱱ ᱢᱮᱱᱟᱜᱼᱟ ᱟᱹᱰᱤ ᱟᱸᱴ ᱨᱟᱵᱟᱝ ᱞᱮᱱᱠᱷᱟᱱ ᱡᱟ ᱜᱮᱢ ᱡᱩᱨᱩᱜ ᱧᱟᱢᱟ ᱠᱤᱱᱛᱩ ᱞᱚᱞᱚ ᱨᱤᱛᱩ ᱨᱮᱫᱚ ᱱᱚᱣᱟ ᱠᱚ ᱡᱤᱱᱤᱥ ᱫᱚ ᱵᱟᱢ ᱧᱟᱢᱟ ᱡᱮᱢᱚᱱ ᱩᱛᱩ ᱫᱟᱠᱟ ᱵᱟᱹᱲᱤᱡᱚᱜᱼᱟ ᱞᱚᱞᱚ ᱨᱤᱛᱩᱨᱮ ᱡᱚᱢ ᱠᱟᱛᱮᱜ ᱦᱚᱸ ᱢᱚᱡᱽ ᱵᱟᱝ ᱟᱹᱭᱠᱟᱹᱜᱼᱟ ᱞᱚᱞᱚ ᱨᱤᱛᱩᱨᱮᱫᱚ ᱥᱮᱭ ᱡᱚᱱᱱᱮ ᱵᱮᱥᱤ ᱠᱟᱭᱛᱮ ᱨᱟᱵᱟᱝ ᱨᱤᱛᱩ ᱜᱤᱧ ᱠᱩᱥᱤᱭᱟᱜᱼᱟ